ᱱᱚᱣᱟ ᱟᱡᱳᱫᱤᱭᱟᱹ ᱟᱞᱮᱭᱟᱜ ᱱᱚᱣᱟ ᱴᱚᱴᱷᱟᱨᱮ ᱱᱚᱣᱟ ᱴᱚᱴᱷᱟ ᱨᱮᱫᱚ ᱵᱟᱨᱭᱟ ᱱᱤᱛ ᱫᱚ ᱵᱟᱨᱭᱟ ᱦᱚᱥᱯᱤᱴᱟᱞ ᱢᱮᱱᱟᱜ ᱠᱟᱫᱟ ᱢᱤᱫᱴᱟᱱ ᱢᱮᱱᱟᱜᱼᱟ ᱛᱤᱞᱭᱟ ᱵᱟᱥᱟᱨᱮ ᱢᱤᱫᱴᱟᱱ ᱫᱚ ᱟᱡᱳᱫᱤᱭᱟᱹᱜᱮ ᱛᱳ ᱟᱡᱳᱫᱤᱭᱟᱜᱮ ᱚᱱᱟ ᱦᱚᱸ ᱞᱮᱠᱷᱟᱜᱼᱟ ᱟᱨ ᱚᱰᱮᱱᱟᱜ ᱥᱩᱵᱤᱫᱷᱟ ᱠᱚᱫᱚ ᱴᱷᱤᱠ ᱴᱷᱟᱠ ᱜᱮ ᱨᱟᱱ ᱥᱳᱭ ᱠᱚᱫᱚ ᱴᱷᱤᱠ ᱴᱷᱟᱠ ᱜᱮᱠᱚ ᱧᱟᱢᱟ ᱯᱮᱥᱮᱱᱴ ᱠᱚᱦᱚᱸ ᱠᱚ ᱫᱚᱦᱚ ᱵᱟᱲᱟ ᱠᱚᱜᱮᱭᱟ ᱢᱮᱱᱠᱷᱟᱱ ᱤᱧᱟᱹᱜ ᱦᱚᱸ ᱯᱨᱚᱵᱞᱮᱢ ᱫᱚ ᱚᱸᱰᱮ ᱫᱚ ᱵᱟᱝ ᱦᱩᱭ ᱟᱠᱟᱱ ᱛᱤᱧ ᱜᱮᱭᱟ ᱥᱮᱱ ᱵᱟᱲᱟᱜ ᱟᱹᱧ ᱡᱚᱛᱚ ᱴᱷᱤᱠ ᱴᱷᱟᱠ ᱜᱮ ᱵᱷᱚᱨᱛᱤ ᱠᱚᱦᱚᱸ ᱦᱩᱭᱩᱜ ᱛᱤᱧ ᱜᱮᱭᱟ ᱯᱞᱟᱥ ᱥᱚᱵ ᱠᱩᱪᱜᱮ ᱪᱤᱠᱤᱥᱥᱟ ᱵᱟᱡᱟᱣ ᱵᱟᱲᱟ ᱠᱚᱜ ᱨᱮᱦᱚᱸᱞᱮ ᱥᱮᱱᱚᱜᱼᱟ ᱨᱟᱱ ᱥᱩᱭ ᱠᱚᱫᱚᱞᱮ ᱧᱟᱢ ᱜᱮᱭᱟ ᱪᱟᱞᱟᱜ ᱦᱤᱡᱩᱜ ᱨᱟᱥᱛᱟ ᱩᱱᱟᱹᱜᱴᱟ ᱠᱟᱹᱴᱤᱡ ᱞᱚᱢᱵᱟ ᱨᱟᱥᱛᱟ ᱠᱟᱱ ᱛᱟᱞᱮᱭᱟ ᱛᱚ ᱚᱱᱟ ᱤᱭᱟᱹ ᱛᱮ ᱮᱠᱴᱩ ᱚᱥᱩᱵᱤᱫᱷᱟ ᱫᱚ ᱦᱩᱭᱩᱜ ᱜᱮᱭᱟ ᱜᱟᱹᱰᱤ ᱜᱷᱚᱲᱟ ᱨᱮᱱᱟᱜ ᱥᱩᱵᱤᱫᱷᱟ ᱫᱚ ᱢᱮᱱᱟᱜ ᱜᱮᱭᱟ ᱵᱟᱥ ᱦᱤᱡᱩᱜ ᱛᱟᱦᱮᱸᱫ ᱛᱟᱨᱯᱚᱨᱮ ᱥᱟᱭᱠᱮᱞ ᱠᱚᱛᱮᱞᱮ ᱥᱮᱱᱚᱜ ᱛᱟᱦᱮᱱᱟ ᱟᱨ ᱡᱟᱦᱟᱸᱭ ᱠᱚ ᱠᱚᱥᱴᱚ ᱨᱮᱠᱚ ᱛᱟᱦᱮᱱᱟ ᱩᱱᱠᱩᱣᱟᱜ ᱜᱟᱹᱰᱤ ᱜᱷᱚᱲᱟ ᱵᱟᱹᱱᱩᱜ ᱛᱟᱠᱚᱣᱟ ᱩᱱᱠᱩ ᱫᱚ ᱥᱟᱭᱠᱮᱞ ᱛᱮᱦᱚᱸ ᱠᱚ ᱥᱮᱱᱚᱜ ᱛᱟᱦᱮᱸᱫ ᱛᱟᱨᱯᱚᱨᱮ ᱟᱹᱞᱤᱧ ᱦᱚᱸ ᱚᱱᱠᱟᱜᱮ ᱥᱟᱭᱠᱮᱞ ᱛᱮᱜᱮᱞᱤᱧ ᱥᱮᱱᱚᱜ ᱛᱟᱦᱮᱱ ᱛᱚ ᱛᱟᱨᱯᱚᱨᱮ ᱱᱚᱰᱮ ᱛᱤᱞᱭᱟ ᱵᱟᱥᱟ ᱫᱚ ᱵᱚᱦᱩᱫ ᱠᱚᱢᱞᱮ ᱪᱟᱞᱟᱜᱼᱟ ᱢᱤᱫᱴᱟᱱ ᱦᱚᱥᱯᱤᱴᱟᱞ ᱦᱩᱭᱩᱜ ᱠᱟᱱᱟ ᱛᱤᱞᱭᱟ ᱵᱟᱥᱟ ᱟᱨ ᱢᱤᱫᱴᱟᱱ ᱫᱚ ᱟᱡᱳᱫᱤᱭᱟᱹ ᱟᱡᱳᱫᱤᱭᱟᱹ ᱫᱚ ᱚᱸᱰᱮ ᱜᱮᱞᱮ ᱥᱮᱱ ᱵᱟᱲᱟᱜᱼᱟ ᱚᱸᱰᱮ ᱠᱷᱚᱱ ᱫᱚ ᱴᱨᱟᱱᱥᱯᱷᱟᱨ ᱞᱮᱭᱟ ᱠᱚ ᱞᱟᱛᱟᱨ ᱥᱮᱱᱞᱮ ᱟᱲᱜᱚᱱᱟ ᱥᱤᱨᱠᱟᱹᱵᱟᱫ ᱢᱤᱫᱴᱤᱱ ᱢᱮᱱᱟᱜᱼᱟ ᱚᱸᱰᱮ ᱜᱮᱞᱮ ᱥᱤᱨᱠᱟᱵᱟᱫᱽ ᱦᱚᱸᱞᱮ ᱥᱮᱱᱚᱜᱼᱟ ᱥᱤᱨᱠᱟᱵᱟᱫᱽ ᱨᱮ ᱡᱩᱫᱤ ᱥᱩᱵᱤᱫᱷᱟ ᱵᱟᱞᱮ ᱧᱟᱢᱟ ᱛᱟᱦᱚᱞᱮ ᱠᱷᱟᱱ ᱫᱚ ᱟᱞᱮ ᱪᱟᱞᱟᱜ ᱟᱞᱮ ᱯᱩᱨᱩᱞᱤᱭᱟᱹ ᱯᱩᱨᱩᱞᱤᱭᱟᱹ ᱨᱮ ᱡᱩᱫᱤ ᱥᱩᱵᱤᱫᱷᱟ ᱵᱟᱞᱮ ᱧᱟᱢᱟ ᱮᱱᱠᱷᱟᱱ ᱫᱚ ᱟᱨᱚ ᱮᱴᱟᱜ ᱥᱮᱫ ᱨᱮ ᱨᱮᱯᱷᱟᱨ ᱞᱮᱭᱟᱠᱚ ᱱᱤᱝᱠᱟᱹ ᱥᱩᱵᱤᱫᱷᱟ ᱫᱚ ᱞᱮ ᱧᱟᱢᱟ ᱟᱨ